ᱟᱵᱚ ᱢᱟ ᱥᱟᱱᱛᱟᱲ ᱠᱟᱱᱟ ᱵᱚ ᱤᱧ ᱦᱚᱸ ᱥᱟᱱᱛᱟᱲ ᱠᱟᱱ ᱜᱤᱭᱟᱹᱧ ᱟᱨᱦᱚᱸ ᱢᱟᱱᱮ ᱟᱵᱚ ᱥᱟᱱᱛᱟᱲ ᱡᱟᱹᱛᱤ ᱨᱮ ᱟᱹᱰᱤ ᱜᱟᱱ ᱞᱮᱠᱟᱱ ᱦᱚᱲ ᱢᱮᱱᱟᱜ ᱵᱚᱱᱟ ᱟᱹᱰᱤ ᱜᱟᱱ ᱫᱷᱚᱨᱚᱢ ᱢᱟᱱᱮ ᱟᱯᱟᱱ ᱟᱹᱯᱤᱱ ᱵᱚᱱ ᱢᱟᱱᱟᱣᱮᱜᱼᱟ ᱩᱱᱤ ᱦᱟᱱᱟ ᱫᱷᱚᱨᱚᱢ ᱢᱟᱱᱮ ᱠᱷᱨᱤᱥᱴᱟᱱ ᱫᱷᱚᱨᱚᱢ ᱚᱠᱚᱭ ᱤᱭᱟᱹ ᱡᱟᱦᱟᱱᱟᱜ ᱫᱷᱚᱨᱚᱢ ᱜᱮ ᱢᱮᱱ ᱢᱮ ᱚᱱᱠᱟ ᱟᱹᱰᱤ ᱜᱟᱱ ᱞᱮᱠᱟᱱ ᱟᱹᱰᱤ ᱜᱟᱱ ᱦᱤᱱᱫᱩ ᱫᱷᱚᱨᱚᱢ ᱢᱮᱱᱟᱜ ᱛᱟᱵᱚᱱᱟ ᱚᱱᱟ ᱟᱯᱟᱱ ᱟᱹᱯᱤᱱ ᱠᱚ ᱢᱟᱱᱟᱣᱮᱜᱼᱟ ᱞᱮᱠᱤᱱ ᱚᱱᱟ ᱫᱚ ᱦᱩᱱᱟᱹᱝ ᱵᱟᱝ ᱤᱭᱟᱹ ᱠᱟᱛᱮᱫ ᱟᱵᱚᱣᱟᱜ ᱢᱟᱱᱮ ᱥᱟᱨᱱᱟ ᱫᱷᱚᱨᱚᱢ ᱢᱮᱱᱟᱜᱼᱟ ᱛᱚ ᱚᱱᱟ ᱜᱮ ᱥᱟᱨᱱᱟ ᱫᱷᱚᱨᱚᱢ ᱡᱚᱛᱚ ᱦᱚᱲᱛᱮᱵᱚᱱ ᱢᱟᱱᱟᱣᱟ ᱟᱨ ᱚᱱᱠᱟ ᱜᱮᱵᱚᱱ ᱞᱟᱹᱭ ᱟᱠᱚᱣᱟ ᱡᱮ ᱟᱵᱚᱣᱟᱜ ᱤᱭᱟᱹ ᱥᱟᱨᱱᱟ ᱫᱷᱚᱨᱚᱢ ᱫᱚᱦᱚ ᱞᱟᱹᱜᱤᱫ ᱛᱮ ᱡᱚᱛᱚ ᱦᱚᱲ ᱵᱚᱱ ᱡᱩᱢᱤᱫᱚᱜᱼᱟ ᱟᱨ ᱮᱴᱟᱜ ᱫᱷᱚᱨᱚᱢ ᱥᱟᱵ ᱠᱟᱛᱮ ᱫᱚ ᱵᱟᱭ ᱜᱟᱱᱚᱜᱼᱟ ᱱᱮᱭᱟᱣ ᱛᱟᱯᱟᱢ ᱞᱟᱹᱲᱦᱟᱹᱭ ᱡᱚᱛᱚᱣᱟᱜ ᱦᱩᱭᱩᱜᱼᱟ ᱛᱚ ᱟᱵᱚ ᱫᱚ ᱢᱤᱫᱴᱟᱝ ᱫᱷᱚᱨᱚᱢ ᱜᱮ ᱥᱟᱵ ᱠᱟᱛᱮ ᱟᱨ ᱡᱚᱛᱚ ᱦᱚᱸ ᱥᱟᱞᱟᱜ ᱵᱚᱱ ᱡᱩᱢᱤᱫ ᱞᱮᱱᱠᱷᱟᱱ ᱟᱵᱚ ᱡᱟᱦᱟᱸᱭ ᱦᱚᱲ ᱦᱚᱸ ᱵᱟᱠᱚ ᱫᱟᱲᱮᱭᱟᱵᱚᱱᱟ ᱟᱨ ᱮᱴᱟᱜ ᱫᱷᱚᱨᱚᱢ ᱨᱮᱱ ᱦᱚᱸ ᱵᱟᱠᱚ ᱫᱟᱲᱮᱭᱟᱵᱚᱱᱟ ᱥᱮ ᱟᱵᱚ ᱵᱚᱱ ᱡᱩᱢᱤᱫ ᱞᱮᱱᱠᱷᱟᱱ ᱡᱚᱛᱚᱣᱟᱜ ᱵᱚᱱ ᱠᱟᱹᱢᱤ ᱫᱟᱲᱮᱭᱟᱜᱼᱟ